ᱦᱮᱞᱳ ᱮ ᱵᱟ ᱵᱩ ᱱᱚᱣᱟ ᱜᱮ ᱠᱤ ᱯᱷᱩᱞᱠᱩᱥᱩᱢᱟ ᱵᱟᱡᱟᱨ ᱫᱚ ᱦᱚᱞᱟ ᱨᱤᱧ ᱯᱷᱚᱱᱟᱜ ᱢᱮ ᱫᱚ ᱜᱟᱹᱰᱤ ᱟᱹᱜᱩ ᱟᱞᱮ ᱦᱟᱥᱟ ᱰᱩᱝᱜᱽᱨᱤ ᱯᱮᱲᱟ ᱚᱲᱟᱜ ᱞᱮ ᱪᱟᱞᱟᱜ ᱞᱟᱹᱜᱤᱫ ᱟ ᱞᱟᱹᱰᱩ ᱟ ᱜᱩ ᱦᱚᱞᱟ ᱨᱤᱧ ᱞᱟᱹᱭ ᱟᱠᱟᱫ ᱢᱮᱭᱟ ᱥᱟᱛ ᱴᱟ ᱨᱮ ᱱᱤᱛᱚᱜ ᱦᱚᱸ ᱵᱟᱝ ᱟ ᱜᱩ ᱞᱮᱫ ᱫᱚ ᱜᱟᱹᱰᱤ ᱪᱮᱫᱟᱜ ᱵᱟᱢ ᱟᱹᱜᱩ ᱞᱮᱫᱟ ᱟᱞᱮ ᱢᱟ ᱞᱮ ᱥᱟᱹᱛ ᱨᱤᱰᱤ ᱟᱠᱟᱱ ᱦᱚᱭᱼᱚᱭ ᱨᱩᱣᱟᱹᱲ ᱦᱮᱡ ᱦᱩᱭᱩᱜ ᱛᱟᱞᱮᱭᱟ ᱛᱚ ᱥᱟᱛ ᱴᱟ ᱠᱷᱚᱱᱟᱜ ᱯᱮ ᱜᱷᱚᱱᱴᱟ ᱫᱚᱥ ᱴᱟ ᱮᱜᱟᱨᱚᱴᱟ ᱞᱮᱠᱟ ᱵᱟᱡᱟᱜ ᱠᱟᱱ ᱨᱮᱦᱚ ᱜᱟᱹᱰᱤ ᱱᱤᱛᱚᱜ ᱦᱚᱸ ᱵᱟᱢ ᱟᱹᱜᱩ ᱞᱮᱫᱟ ᱪᱮᱫ ᱠᱟᱨᱚᱱ ᱛᱮᱫᱚ ᱵᱟᱢ ᱟᱹᱜᱩ ᱞᱮᱫᱟ ᱡᱟᱦᱟᱸᱭ ᱴᱷᱮᱱ ᱦᱚᱸ ᱟᱨᱚ ᱡᱩᱫᱤ ᱮᱢ ᱯᱷᱳᱱ ᱦᱟᱞᱟ ᱠᱮᱭᱟ ᱮᱰᱮᱠᱷᱟᱱ ᱫᱚ ᱮᱴᱟᱜ ᱜᱟᱹᱰᱤ ᱦᱚᱸ ᱞᱮ ᱧᱮᱞ ᱠᱮᱭᱟ ᱥᱮ ᱚᱱᱟ ᱦᱚᱸ ᱵᱟᱢ ᱯᱷᱳᱱ ᱞᱮᱫᱟ ᱛᱟᱦᱚᱞᱮ ᱱᱤᱛᱚᱜ ᱫᱚ ᱟᱞᱮ ᱫᱚ ᱪᱮᱫ ᱞᱮ ᱪᱤᱠᱟᱹᱭᱟ ᱠᱟᱨᱚᱱ ᱫᱚ ᱪᱮᱫᱟᱜ ᱪᱮᱫ ᱠᱷᱟᱹᱛᱤᱨ ᱜᱟᱹᱰᱤ ᱫᱚ ᱵᱟᱢ ᱟᱹᱜᱩ ᱞᱮᱫᱟ